ᱦᱮᱞᱳ ᱦᱮᱞᱳ ᱦᱮᱸ ᱜᱚᱢᱠᱮ ᱡᱚᱦᱟᱨ ᱜᱮ ᱦᱮᱸ ᱦᱮᱞᱳ ᱦᱮᱸ ᱞᱟᱹᱭᱵᱤᱱ ᱚᱠᱚᱭ ᱵᱤᱱ ᱢᱮᱱᱮᱫᱼᱟ ᱦᱮᱸ ᱜᱚᱢᱠᱮ ᱦᱮᱸ ᱜᱚᱫᱟᱢ ᱨᱮᱜᱮ ᱞᱟᱜᱟᱣ ᱠᱟᱱᱟ ᱟᱪᱪᱷᱟ ᱦᱮᱸ ᱯᱮᱲᱟ ᱫᱚ ᱤᱱᱠᱟᱹ ᱮ ᱫᱩ ᱥᱚ ᱟᱹᱥᱤ ᱠᱷᱚᱱᱟᱜ ᱢᱮᱱᱟᱜᱼᱟ ᱛᱤᱱᱥᱚ ᱥᱟᱲᱮ ᱛᱤᱱ ᱥᱚ ᱚᱱᱠᱟ ᱟᱫᱚ ᱟᱹᱵᱤᱱ ᱚᱠᱟ ᱥᱤᱢᱤᱴ ᱵᱤᱱ ᱦᱟᱛᱟᱣᱟ ᱚᱱᱟ ᱜᱮᱛᱚ ᱟᱪᱪᱷᱟ ᱟᱪᱪᱷᱟ ᱴᱷᱤᱠ ᱜᱮᱭᱟ ᱛᱟᱦᱞᱮ ᱚᱱᱟ ᱫᱚ ᱢᱳᱴᱟ ᱢᱩᱴᱤ ᱫᱩ ᱥᱚ ᱵᱟᱝ ᱛᱤᱱ ᱥᱚ ᱵᱤᱥ ᱴᱟᱠᱟ ᱜᱟᱱ ᱯᱟᱲᱟᱜᱼᱟ ᱯᱮ ᱥᱟᱭ ᱵᱟᱨ ᱜᱮᱞ ᱴᱟᱠᱟ ᱜᱟᱱ ᱟᱫᱚ ᱛᱤᱱᱟᱹᱜ ᱜᱟᱱ ᱵᱤᱱ ᱫᱚᱨᱠᱟᱨᱚᱜᱼᱟ ᱟᱪᱪᱷᱟ ᱚᱱᱠᱟ ᱢᱟ ᱛᱟᱦᱞᱮ ᱠᱷᱟᱱ ᱟᱹᱰᱤᱜᱟᱱ ᱜᱮ ᱦᱟᱸᱜ ᱫᱚᱨᱠᱟᱨ ᱟᱹᱵᱤᱱᱟ ᱦᱮᱸ ᱜᱚᱢᱠᱮ ᱧᱟᱢᱚᱜ ᱜᱮᱭᱟ ᱰᱤᱥᱠᱟᱣᱩᱱᱴ ᱠᱚᱫᱚ ᱪᱮᱫᱟᱜ ᱥᱮ ᱟᱹᱰᱤᱜᱟᱱ ᱵᱤᱱ ᱦᱟᱛᱟᱣᱟ ᱦᱟᱸᱜ ᱛᱟᱦᱞᱮ ᱠᱷᱟᱱ ᱟᱹᱞᱤᱧᱟᱜ ᱛᱚ ᱟᱹᱰᱤᱜᱟᱱ ᱜᱮ ᱥᱮᱞᱚᱜᱼᱟ ᱟᱨ ᱚᱱᱟ ᱰᱤᱥᱠᱟᱣᱩᱱᱴ ᱫᱚᱞᱤᱧ ᱮᱢ ᱫᱟᱲᱮ ᱟᱵᱮᱱ ᱜᱮᱭᱟ ᱦᱮᱸ ᱚᱱᱠᱟ ᱫᱚ ᱟᱹᱞᱤᱧ ᱞᱤᱧ ᱞᱟᱹᱭᱮᱫ ᱛᱟᱦᱮᱱᱟ ᱰᱤᱥᱠᱟᱣᱩᱱᱴ ᱫᱚᱵᱤᱱ ᱧᱟᱢ ᱜᱮᱭᱟ ᱟᱨ ᱞᱤᱧ ᱮᱢᱟ ᱟᱹᱵᱤᱱ ᱜᱮᱭᱟ ᱪᱮᱫᱟᱜ ᱥᱮ ᱟᱹᱵᱤᱱ ᱫᱚ ᱦᱟᱸᱜ ᱟᱹᱰᱤᱜᱟᱱ ᱵᱤᱱ ᱦᱟᱛᱟᱣᱟ ᱤᱧᱟᱹᱜ ᱚᱱᱟ ᱦᱤᱥᱟᱹᱵᱽ ᱛᱮ ᱰᱤᱥᱠᱟᱣᱩᱱᱴ ᱫᱚ ᱱᱤᱭᱟᱹ ᱛᱮᱞᱤᱧ ᱮᱢᱟ ᱟᱹᱵᱤᱱ ᱜᱮᱭᱟ ᱟᱨ ᱚᱱᱟ ᱢᱤᱫᱴᱟᱱ ᱵᱟᱨᱭᱟ ᱵᱤᱱ ᱦᱟᱛᱟᱣ ᱞᱮᱠᱷᱟᱱ ᱫᱚ ᱩᱱᱟᱹᱜ ᱰᱤᱥᱠᱟᱣᱩᱱᱴ ᱫᱚ ᱵᱟᱹᱞᱤ ᱮᱢ ᱫᱟᱲᱮ ᱟᱹᱵᱤᱱ ᱠᱮᱭᱟ ᱦᱮᱸ ᱥᱮ ᱪᱮᱫᱟᱜ ᱥᱮ ᱠᱚᱢ ᱡᱟᱦᱟᱸᱭᱮ ᱤᱫᱤᱭᱟ ᱩᱱᱤᱫᱚ ᱰᱤᱥᱠᱟᱣᱩᱱᱴ ᱠᱚᱫᱚ ᱵᱟᱹᱞᱤᱧ ᱮᱢᱟ ᱠᱚᱣᱟ ᱚᱱᱠᱟ ᱫᱚ ᱟᱫᱚ ᱟᱹᱵᱤᱱ ᱫᱚ ᱰᱷᱮᱨ ᱵᱤᱱ ᱤᱫᱤᱭᱟ ᱥᱮ ᱟᱫᱚ ᱚᱱᱟ ᱠᱷᱟᱹᱛᱤᱨ ᱰᱤᱥᱠᱟᱣᱩᱱᱴ ᱠᱚᱫᱚ ᱞᱤᱧ ᱮᱢᱟ ᱟᱹᱵᱤᱱ ᱜᱮᱭᱟ ᱡᱮᱢᱚᱱ ᱡᱟᱦᱟᱸ ᱯᱮ ᱥᱟᱭ ᱵᱟᱨᱜᱮᱞ ᱴᱟᱠᱟ ᱢᱮᱱᱟᱜ ᱟᱥᱮ ᱚᱱᱟ ᱨᱮᱱᱟᱜ ᱫᱚᱨ ᱫᱚ ᱦᱟᱸᱜ ᱟᱫᱚ ᱟᱹᱵᱤᱱ ᱫᱚ ᱵᱟᱨ ᱥᱟᱭ ᱤᱨᱟᱹᱞ ᱜᱮᱞ ᱦᱟᱸᱜ ᱞᱤᱧ ᱞᱟᱜᱟᱣ ᱵᱤᱱᱟ ᱦᱮᱸ ᱦᱮᱸ ᱟᱫᱚ ᱮᱱᱠᱷᱟᱱ ᱚᱱᱟ ᱢᱟ ᱦᱟᱸᱜ ᱞᱤᱧ ᱞᱟᱹᱭ ᱠᱮᱫᱼᱟ ᱰᱤᱥᱠᱟᱣᱩᱱᱴ ᱞᱤᱧ ᱮᱢᱟᱜ ᱵᱮᱱᱟ ᱦᱮᱸ ᱥᱮ ᱟᱫᱚ ᱡᱩᱫᱤ ᱟᱹᱵᱤᱱ ᱟᱹᱞᱤᱧ ᱜᱮᱵᱤᱱ ᱤᱫᱤ ᱦᱚᱪᱤᱚ ᱞᱤᱧᱟ ᱟᱹᱞᱤᱧ ᱜᱮᱵᱤᱱ ᱰᱮᱞᱤᱵᱷᱟᱨᱤ ᱦᱚᱪᱚ ᱞᱤᱧᱟ ᱢᱟᱱᱮ ᱚᱲᱟᱜ ᱫᱷᱟᱹᱵᱤᱡ ᱞᱤᱧ ᱤᱫᱤᱭᱟᱵᱤᱱᱟ ᱮᱱᱠᱷᱟᱱ ᱚᱱᱟ ᱨᱮᱱᱟᱜ ᱠᱤᱪᱷᱩ ᱪᱟᱨᱡᱽ ᱞᱟᱜᱟᱜᱼᱟ ᱡᱟᱦᱟᱸ ᱫᱚ ᱵᱮᱥᱤ ᱫᱚ ᱵᱟᱝᱟ ᱢᱳᱴᱟᱢᱩᱴᱤ ᱤᱱᱟᱹ ᱜᱟᱹᱰᱤ ᱨᱮᱱᱟᱜ ᱥᱩᱱᱩᱢ ᱫᱩᱞ ᱞᱮᱠᱟᱜᱮ ᱟᱨ ᱰᱟᱭᱵᱷᱟᱨ ᱠᱷᱚᱨᱪᱟ ᱞᱮᱠᱟ ᱦᱮᱸ ᱦᱮᱸ ᱦᱮᱸ ᱦᱮᱸ ᱚᱱᱟ ᱠᱚᱦᱚᱸ ᱞᱤᱧ ᱥᱟᱯᱞᱟᱭ ᱜᱮᱭᱟ ᱦᱮᱸ ᱦᱮᱸ ᱦᱮᱸ ᱦᱳᱭ ᱦᱳᱭ ᱚᱱᱠᱟ ᱫᱚ ᱪᱮᱫᱟᱜ ᱥᱮ ᱚᱱᱟ ᱚᱱᱟ ᱠᱚ ᱡᱮᱢᱚᱱ ᱵᱮᱱᱟᱜ ᱠᱟᱱᱟ ᱚᱲᱟᱜ ᱵᱮᱱᱟᱜ ᱠᱷᱟᱱ ᱢᱟ ᱡᱚᱛᱚᱣᱟᱜ ᱜᱮ ᱫᱚᱨᱠᱟᱨᱚᱜᱼᱟ ᱨᱚᱰ ᱦᱚᱸ ᱫᱚᱨᱠᱟᱨᱚᱜᱼᱟ ᱥᱤᱢᱮᱱᱴ ᱦᱚᱸ ᱫᱚᱨᱠᱟᱨᱚᱜᱼᱟ ᱦᱮᱸ ᱥᱮ ᱱᱚᱣᱟ ᱠᱚᱫᱚ ᱛᱟᱦᱮᱱ ᱜᱮᱭᱟ ᱟᱞᱮ ᱴᱷᱮᱱ ᱴᱷᱤᱠ ᱜᱮᱭᱟ ᱛᱟᱦᱞᱮ ᱜᱚᱢᱠᱮ ᱛᱟᱦᱞᱮ ᱢᱟ ᱦᱮᱸ ᱦᱮᱸ ᱡᱚᱦᱟᱨ ᱜᱮ ᱴᱷᱤᱠ ᱜᱮᱭᱟ ᱢᱟ ᱡᱚᱦᱟᱨ